ᱟᱪᱪᱷᱟ ᱟᱞᱮ ᱫᱟᱠᱟ ᱚᱲᱟᱜ ᱨᱮ ᱡᱟᱦᱟᱸ ᱪᱷᱩᱨᱤ ᱢᱮᱱᱟᱜᱼᱟ ᱱᱚᱣᱟ ᱪᱷᱩᱨᱤ ᱫᱚ ᱟᱹᱰᱤ ᱫᱷᱟᱨ ᱥᱮ ᱞᱟᱥᱮᱨ ᱜᱮᱭᱟ ᱱᱚᱣᱟ ᱪᱷᱩᱨᱤ ᱛᱮ ᱡᱟᱦᱟᱸᱭ ᱵᱟᱠᱚ ᱠᱟᱹᱢᱤ ᱵᱟᱲᱟᱣ ᱠᱟᱜᱼᱟ ᱥᱮ ᱡᱟᱦᱟᱸᱭ ᱡᱟᱦᱟᱸᱱᱟᱜ ᱵᱟᱠᱚ ᱜᱮᱫ ᱵᱟᱲᱟᱣ ᱠᱟᱜᱼᱟ ᱩᱱᱠᱩ ᱠᱷᱮᱛᱨᱮ ᱨᱮᱫᱚ ᱟᱹᱰᱤ ᱥᱚᱢᱚᱥᱥᱟ ᱜᱮᱭᱟ ᱪᱮᱫᱟᱜ ᱥᱮ ᱜᱮᱫ ᱵᱟᱢ ᱵᱟᱲᱟᱭ ᱠᱷᱟᱡ ᱟᱢ ᱚᱱᱟᱛᱮ ᱟᱹᱰᱤ ᱩᱥᱟᱹᱨᱟᱢ ᱜᱮᱫᱚᱜᱼᱟ ᱟᱨ ᱚᱱᱠᱟ ᱞᱮᱠᱟ ᱧᱮᱞ ᱞᱮᱱ ᱠᱷᱟᱡ ᱡᱟᱦᱟᱸ ᱜᱤᱫᱽᱨᱟᱹ ᱠᱚ ᱢᱮᱱᱟᱜ ᱠᱚᱣᱟ ᱠᱟᱹᱴᱤᱡ ᱠᱟᱹᱴᱤᱡ ᱩᱱᱠᱩ ᱜᱤᱫᱽᱨᱟᱹ ᱠᱚ ᱱᱚᱣᱟ ᱠᱚ ᱡᱚᱴᱮᱫ ᱮᱢᱟᱱ ᱞᱮᱠᱷᱟᱡ ᱚᱱᱟ ᱪᱷᱩᱨᱤ ᱛᱮ ᱜᱮᱫ ᱫᱟᱲᱮᱭᱟᱜᱼᱟ ᱛᱚ ᱱᱚᱣᱟ ᱪᱷᱩᱨᱤ ᱫᱚ ᱥᱟᱹᱨᱤ ᱜᱮ ᱟᱞᱮ ᱚᱲᱟᱜ ᱨᱮ ᱡᱟᱦᱟᱸ ᱢᱮᱱᱟᱜ ᱱᱚᱣᱟ ᱫᱚ ᱟᱹᱰᱤ ᱞᱟᱥᱮᱨ ᱜᱮᱭᱟ ᱟᱨ ᱞᱟᱥᱮᱨ ᱠᱷᱟᱹᱛᱤᱨ ᱛᱮᱜᱮ ᱵᱤᱵᱷᱤᱱᱱᱚ ᱨᱚᱠᱚᱢ ᱥᱚᱢᱚᱥᱥᱟ ᱦᱚᱸ ᱦᱩᱭᱩᱜ ᱠᱟᱱᱟ ᱠᱟᱨᱚᱱ ᱡᱟᱦᱟᱸᱭ ᱵᱟᱭ ᱵᱮᱵᱚᱦᱟᱨ ᱵᱟᱲᱟ ᱠᱟᱜ ᱩᱱᱤ ᱦᱚᱲ ᱠᱷᱮᱛᱨᱮ ᱫᱚ ᱟᱹᱰᱤ ᱥᱚᱢᱚᱥᱥᱟ ᱜᱮ ᱪᱮᱫᱟᱜ ᱥᱮ ᱵᱮᱵᱚᱦᱟᱨ ᱚᱠᱛᱚ ᱡᱮᱠᱚᱱᱳ ᱥᱚᱢᱚᱭ ᱨᱮ ᱜᱮᱫ ᱫᱟᱲᱮᱭᱟᱜᱼᱟ